ᱤᱧ ᱫᱚ ᱚᱞᱚᱜ ᱯᱟᱲᱦᱟᱜ ᱥᱮᱫ ᱛᱮ ᱫᱚᱢᱮ ᱢᱚᱡᱽ ᱵᱩᱡᱛᱮᱧ ᱡᱮᱢᱚᱱ ᱠᱟᱹᱴᱤᱡ ᱠᱷᱚᱱ ᱜᱮ ᱚᱞᱚᱜ ᱯᱟᱲᱦᱟᱜ ᱫᱚ ᱢᱟᱱᱮ ᱫᱚᱢᱮ ᱢᱚᱡᱽ ᱵᱩᱡᱽᱛᱤᱧ ᱟᱨ ᱯᱟᱲᱦᱟᱣ ᱫᱚ ᱡᱩᱫᱤ ᱯᱟᱲᱦᱟᱣ ᱵᱟᱰᱟᱭᱟᱢ ᱛᱟᱦᱞᱮ ᱮᱴᱟᱜ ᱦᱚᱲ ᱵᱷᱚᱨᱥᱟ ᱫᱚ ᱵᱟᱝ ᱛᱟᱦᱮᱸ ᱦᱩᱭᱩᱜ ᱛᱟᱢᱟ ᱟᱨ ᱱᱤᱭᱟᱹ ᱚᱞᱚᱜ ᱯᱟᱲᱟᱦᱟᱣ ᱫᱚ ᱱᱮᱛᱟᱨ ᱫᱚ ᱫᱚᱢᱮᱜᱮ ᱞᱟᱦᱟᱣᱚᱜ ᱠᱟᱱᱟ ᱡᱚᱫ ᱡᱚᱫᱤ ᱚᱞᱚᱜ ᱯᱟᱲᱦᱟᱜ ᱡᱩᱫᱤ ᱵᱟᱝ ᱵᱟᱰᱟᱭᱟᱢ ᱛᱟᱦᱞᱮ ᱡᱮᱢᱚᱱ ᱢᱮᱫ ᱛᱟᱦᱮᱱ ᱛᱮᱦᱚᱸ ᱠᱟᱬᱟ ᱚᱱᱮ ᱚᱱᱠᱟ ᱚᱱᱮ ᱚᱱᱠᱟ ᱵᱩᱡᱽᱢᱮ ᱚᱱᱮ ᱚᱱᱠᱟ ᱟᱨ ᱛᱟᱦᱚᱞᱮ ᱚᱞᱚᱜ ᱯᱟᱲᱦᱟᱜ ᱫᱚ ᱱᱮᱛᱟᱨ ᱫᱚ ᱫᱚᱢᱮᱜᱮ ᱡᱚᱨᱩᱨᱤ ᱚᱞᱚᱜ ᱯᱟᱲᱦᱟᱣ ᱡᱮᱢᱚᱱ ᱤᱧ ᱫᱚ ᱠᱟᱹᱴᱤᱡ ᱠᱷᱚᱱ ᱜᱮ ᱱᱚᱣᱟ ᱥᱩᱨ ᱥᱩᱨ ᱠᱚᱨᱮᱱᱟᱜ ᱤᱥᱠᱩᱞ ᱨᱮ ᱯᱟᱲᱦᱟᱜ ᱠᱟᱱ ᱛᱟᱦᱮᱱᱤᱧ ᱚᱸᱰᱮᱠᱷᱚᱱ ᱛᱷᱚᱲᱟ ᱥᱮᱭᱟᱨᱥᱚᱞ ᱧᱩᱛᱩᱢ ᱚᱸᱰᱮ ᱪᱟᱞᱟᱜ ᱛᱟᱦᱮᱧ ᱯᱟᱲᱦᱟᱣ ᱚᱸᱰᱮ ᱠᱷᱚᱱ ᱫᱚ ᱚᱸᱰᱮ ᱤᱥᱠᱩᱞᱤᱧ ᱠᱚᱢᱯᱞᱤᱴ ᱠᱟᱫᱟ ᱛᱟᱨᱯᱚᱨᱮ ᱫᱚ ᱠᱚᱞᱮᱡᱽ ᱠᱚᱞᱮᱡᱽ ᱨᱮ ᱱᱤᱛᱚᱜ ᱫᱚ ᱠᱚᱞᱮᱡᱽ ᱨᱮᱧ ᱯᱟᱴᱷᱣᱟᱹ ᱠᱟᱱᱤᱧ ᱛᱟᱦᱚᱞᱮ ᱚᱞᱚᱜ ᱯᱟᱲᱦᱟᱣ ᱫᱚ ᱱᱮᱛᱟᱨ ᱫᱚ ᱡᱷᱚᱛᱚ ᱟᱭᱳ ᱦᱚᱲ ᱡᱷᱚᱛᱚ ᱦᱚᱲᱜᱮ ᱯᱨᱚᱭᱳᱡᱚᱱ ᱟᱨ ᱚᱞᱚᱜ ᱯᱟᱲᱦᱟᱣ ᱫᱚ ᱡᱟᱦᱟᱸ ᱛᱤᱱᱟᱹᱜ ᱫᱷᱟᱹᱨᱤᱡ ᱜᱮ ᱠᱚᱨᱟᱣ ᱫᱟᱲᱮᱭᱟᱜᱼᱟᱢ ᱚᱠᱚᱭᱜᱮ ᱵᱟᱠᱚ ᱢᱮᱱ ᱠᱚᱣᱟ ᱡᱮ ᱠᱟᱹᱴᱤᱡ ᱜᱮᱭᱟᱭ ᱥᱮ ᱞᱟᱹᱴᱷᱩ ᱜᱮᱭᱟᱭ ᱛᱟᱦᱞᱮ ᱚᱞᱚᱜ ᱯᱟᱲᱦᱟᱣ ᱫᱚ ᱥᱳᱵᱽ ᱦᱚᱲᱟᱜ ᱜᱮ ᱫᱚᱢᱮ ᱡᱚᱨᱩᱨᱤ ᱡᱟᱦᱟᱸᱭ ᱚᱞᱚᱜ ᱯᱟᱲᱦᱟᱣ ᱵᱟᱠᱚ ᱵᱟᱲᱟᱭᱟ ᱩᱱᱠᱩ ᱫᱚ ᱡᱟᱦᱟᱱᱟᱜ ᱪᱤᱴᱷᱤ ᱠᱚ ᱡᱩᱫᱤ ᱦᱤᱡᱩᱜᱼᱟ ᱛᱟᱦᱞᱮ ᱚᱱᱟ ᱠᱚᱦᱚᱸ ᱵᱟᱢ ᱯᱟᱲᱦᱟᱣ ᱫᱟᱲᱮᱣᱟᱜᱼᱟ ᱦᱮᱸ ᱟᱢ ᱡᱩᱫᱤ ᱚᱞᱚᱜ ᱯᱟᱲᱦᱟᱣ ᱮᱢ ᱵᱟᱲᱟᱭᱟ ᱛᱟᱦᱞᱮ ᱮᱴᱟᱜ ᱦᱚᱲ ᱵᱷᱚᱨᱥᱟ ᱫᱚ ᱵᱟᱝ ᱛᱟᱦᱮᱸ ᱦᱩᱭᱩᱜ ᱛᱟᱢᱟ ᱟᱨ ᱱᱤᱭᱟᱹ ᱱᱤᱭᱟᱹ ᱤᱭᱟᱹ ᱨᱮᱫᱚ ᱚᱞᱚᱜ ᱯᱟᱲᱦᱟᱣ ᱜᱮ ᱫᱚᱢᱮ ᱡᱚᱨᱩᱨᱤᱭ ᱠᱟᱱᱟ ᱟᱨ ᱱᱤᱭᱟᱹ ᱚᱞᱚᱜ ᱯᱟᱲᱦᱟᱣ ᱥᱤᱠᱟᱹᱣ ᱠᱟᱛᱮᱫ ᱫᱚ ᱟᱢ ᱟᱢᱟᱜ ᱡᱟᱸᱜᱟᱛᱮ ᱛᱤᱸᱜᱩ ᱠᱟᱛᱮᱫ ᱡᱟᱦᱟᱱᱟᱜ ᱡᱟᱦᱟᱱᱟᱜ ᱡᱩᱫᱤ ᱴᱤᱪᱟᱨ ᱦᱩᱭᱩᱜ ᱥᱟᱱᱟᱣ ᱠᱟᱫ ᱢᱮᱭᱟ ᱛᱟᱦᱞᱮ ᱮᱴᱟᱜ ᱦᱚᱲ ᱦᱚᱸ ᱵᱩᱡᱷᱟᱹᱣ ᱫᱟᱲᱮᱭᱟᱠᱚᱣᱟᱢ ᱯᱟᱲᱦᱟᱣ ᱠᱟᱛᱮ ᱟᱨ ᱚᱞ ᱤᱧ ᱫᱚ ᱚᱞᱚᱜ ᱯᱟᱲᱦᱟᱣ ᱥᱤᱠᱟᱹᱣ ᱠᱟᱛᱮᱫ ᱫᱚ ᱡᱮᱢᱚᱱ ᱠᱟᱹᱢᱤ ᱡᱟᱦᱟᱱᱟᱜ ᱠᱟᱹᱢᱤ ᱱᱤᱡᱽ ᱡᱟᱸᱜᱟ ᱛᱮ ᱛᱤᱸᱜᱩ ᱥᱟᱱᱟᱣ ᱠᱟᱫᱤᱧᱟ ᱡᱮᱢᱚᱱ ᱡᱟᱦᱟᱸ ᱟᱢ ᱚᱲᱟᱜ ᱦᱚᱲ ᱚᱲᱟᱜ ᱦᱚᱲ ᱦᱚᱸ ᱡᱚᱠᱷᱚᱱ ᱵᱟᱠᱚ ᱠᱟᱹᱢᱤ ᱫᱟᱲᱮᱭᱟᱜᱼᱟ ᱛᱚᱠᱷᱚᱱ ᱤᱧ ᱱᱤᱡᱮ ᱠᱟᱹᱢᱤ ᱠᱟᱛᱮᱫ ᱤᱧ ᱡᱮᱢᱚᱱ ᱚᱲᱟᱜ ᱨᱮᱱ ᱦᱚᱲ ᱪᱟᱞᱟᱣ ᱫᱟᱲᱮᱭᱟᱠᱚᱣᱟᱹᱧ ᱤᱱᱟᱹᱛᱮ ᱤᱧ ᱚᱞᱚᱜ ᱯᱟᱲᱦᱟᱣ ᱫᱚᱧ ᱪᱮᱫᱠᱚᱜ ᱠᱟᱱᱟ ᱡᱟᱦᱟᱱᱟᱜ ᱠᱟᱹᱢᱤ ᱠᱟᱛᱮᱫ ᱤᱧ ᱡᱟᱦᱟᱸ ᱛᱤᱱᱟᱹᱜ ᱤᱧ ᱠᱷᱚᱱ ᱤᱧ ᱜᱚ ᱤᱧ ᱵᱟᱠᱚ ᱥᱤᱠᱟᱹᱣ ᱠᱟᱫᱤᱧᱟᱠᱚ ᱚᱞᱚᱜ ᱯᱟᱲᱦᱟᱣ ᱤᱧ ᱦᱚᱸ ᱞᱟᱹᱴᱩ ᱠᱟᱛᱮᱫ ᱡᱮᱢᱚᱱ ᱚᱱᱟ ᱨᱮᱱᱟᱜ ᱯᱷᱚᱞ ᱤᱧ ᱮᱢ ᱫᱟᱲᱮᱣᱠᱚᱣᱟ ᱚᱱᱟ ᱤᱧ ᱠᱟᱹᱢᱤ ᱠᱟᱛᱮᱫ ᱩᱱᱠᱩ ᱡᱮᱢᱚᱱ ᱠᱚ ᱡᱚᱢ ᱪᱚᱣ ᱠᱟᱫᱤᱧᱟ ᱟᱠᱚ ᱤᱧ ᱦᱚᱸ ᱩᱱᱠᱩ ᱡᱚᱢ ᱪᱚ ᱡᱚᱢ ᱪᱚ ᱠᱚᱣᱟᱹᱧ ᱟᱨ ᱚᱞᱚᱜ ᱯᱟᱲᱦᱟᱣ ᱫᱚ ᱤᱧ ᱫᱚ ᱫᱚᱢᱮ ᱢᱚᱡᱽᱜᱮ ᱵᱩᱡᱽᱫᱤᱧ